ᱯᱚᱨᱮᱛᱮ ᱤᱧᱫᱚ ᱡᱟ ᱮᱢᱚᱱᱠᱤ ᱜᱟᱰᱟ ᱟᱬᱮ ᱥᱮᱱ ᱠᱟᱛᱮᱫ ᱦᱚᱸ ᱱᱟᱯᱟᱭ ᱱᱟᱯᱟᱭ ᱜᱤᱛᱤᱞ ᱫᱷᱟᱨᱮ ᱨᱮ ᱯᱷᱳᱴᱳ ᱟᱹᱰᱤ ᱢᱚᱡᱽ ᱜᱤᱧ ᱟᱹᱭᱠᱟᱹᱣᱟ ᱪᱮᱫᱟᱜ ᱥᱮ ᱛᱟᱭᱱᱚᱢ ᱛᱮ ᱩᱫᱩᱜ ᱫᱟᱲᱮᱭᱟᱠᱚᱣᱟᱹᱧ ᱡᱟᱦᱟᱸᱭ ᱜᱮ ᱵᱟᱝ ᱦᱳᱭ ᱱᱤᱭᱟᱹ ᱫᱚ ᱦᱟᱱᱟ ᱜᱟᱰᱟ ᱥᱮᱱ ᱠᱟᱛᱮᱫ ᱤᱧ ᱯᱷᱳᱴᱳ ᱞᱮᱱᱟ ᱟᱨ ᱡᱟᱦᱟᱸ ᱠᱚᱥᱮᱡ ᱫᱟᱬᱟᱱᱤᱧ ᱪᱟᱞᱟᱣ ᱞᱮᱱᱠᱷᱟᱱ ᱵᱤᱨᱼᱵᱩᱨᱩ ᱥᱮᱫ ᱚᱱᱛᱮ ᱦᱚᱸ ᱞᱟᱹᱴᱩ ᱞᱟᱹᱴᱩ ᱫᱷᱤᱨᱤ ᱟᱬᱮ ᱨᱮ ᱯᱷᱳᱴᱳ ᱟᱹᱰᱤᱜᱮ ᱥᱟᱱᱟᱧᱟ ᱛᱟᱨᱯᱚᱨ ᱟᱨᱦᱚᱸ ᱢᱚᱡᱽᱜᱮ ᱡᱷᱟᱨᱱᱟ ᱫᱟᱜ ᱞᱮᱠᱟ ᱟᱹᱛᱩ ᱯᱷᱮᱰᱚᱜᱼᱟ ᱚᱱᱟ ᱠᱚᱨᱮ ᱯᱷᱳᱴᱳ ᱟᱹᱰᱤ ᱠᱟᱡᱟᱠ ᱢᱚᱱ ᱱᱤᱭᱮ ᱯᱷᱳᱴᱚ ᱡᱮ ᱯᱷᱮᱥᱵᱩᱠ ᱠᱚᱨᱮ ᱵᱚᱱᱫᱷᱩ ᱠᱚᱴᱷᱮᱱ ᱥᱮᱭᱟᱨ ᱠᱟᱛᱮᱫ ᱧᱮᱞ ᱦᱚᱪᱚ ᱫᱟᱲᱮ ᱟᱠᱚᱣᱟ ᱵᱟᱝᱢᱟ ᱤᱧ ᱦᱟᱱᱟ ᱡᱟᱭᱜᱟᱧ ᱪᱟᱞᱟᱣ ᱞᱮᱱᱟ ᱚᱱᱟᱜᱮ ᱢᱤᱫᱴᱮᱱ ᱤᱧᱟᱹᱜ ᱟᱹᱰᱤ ᱥᱚᱠᱷ ᱟᱨ ᱮᱢᱚᱱ ᱠᱤ ᱵᱟᱯᱞᱟ ᱚᱲᱟᱜ ᱵᱟᱡᱟᱨ ᱦᱩᱭᱩᱜ ᱢᱮᱞᱟ ᱦᱩᱭᱩᱜ ᱡᱟᱦᱟᱸ ᱡᱟᱭᱜᱟ ᱜᱤᱧ ᱥᱮᱱ ᱞᱮᱱᱠᱷᱟᱱ ᱟᱹᱰᱤ ᱠᱟᱡᱟᱠ ᱤᱧ ᱯᱷᱳᱴᱚᱜᱼᱟ ᱪᱮᱫᱟᱜ ᱥᱮ ᱯᱷᱚᱴᱳ ᱫᱚ ᱮᱢᱚᱱ ᱢᱤᱫᱴᱮᱱ ᱡᱤᱱᱤᱥ ᱠᱟᱱᱟ ᱪᱮᱫᱟᱜ ᱥᱮ ᱱᱤᱛᱚᱜ ᱤᱧ ᱯᱷᱳᱴᱳᱭᱮᱱᱟ ᱛᱟᱦᱮᱸᱭᱮᱱᱟ ᱡᱟᱦᱟᱸ ᱛᱤᱸᱥ ᱤᱧ ᱦᱟᱲᱟᱢ ᱠᱟᱛᱮᱫ ᱦᱚᱸ ᱚᱱᱟᱧ ᱧᱮᱞ ᱫᱟᱲᱮᱭᱟᱜᱼᱟ ᱟᱨ